ᱦᱮᱸ ᱦᱮᱞᱳ ᱦᱮᱸ ᱦᱮᱸ ᱛᱚ ᱱᱤᱛᱳᱜ ᱚᱠᱟ ᱨᱮ ᱢᱮᱱᱟᱜ ᱵᱮᱱᱟ ᱛᱚ ᱟᱪᱪᱷᱟ ᱟᱫᱚ ᱦᱩᱱᱟᱹᱝ ᱟᱹᱵᱤᱱ ᱥᱟᱶ ᱞᱟᱹᱠᱛᱤ ᱛᱟᱦᱮᱸ ᱞᱮᱱᱟ ᱦᱳᱭ ᱟᱹᱵᱤᱱ ᱢᱟᱦᱮᱱᱫᱟᱨ ᱜᱮᱵᱤᱱ ᱢᱮᱱᱮᱜᱼᱟ ᱥᱮ ᱦᱳᱭ ᱦᱳᱭ ᱦᱳᱭ ᱦᱳᱭ ᱦᱳᱭ ᱴᱷᱤᱠ ᱟᱫᱚ ᱦᱩᱱᱟᱹᱝ ᱞᱟᱹᱠᱛᱤ ᱛᱟᱦᱮᱸ ᱞᱮᱱᱟ ᱟᱫᱚ ᱠᱷᱚᱵᱚᱨ ᱫᱚ ᱱᱚᱣᱟ ᱠᱟᱱᱟ ᱦᱩᱱᱟᱝ ᱢᱤᱫᱴᱟᱹᱝ ᱟᱹᱞᱤᱧ ᱚᱸᱰᱮ ᱢᱤᱫᱴᱟᱹᱝ ᱯᱨᱚᱡᱮᱠᱴ ᱞᱤᱧ ᱦᱟᱛᱟᱣᱟᱠᱟᱜᱼᱟ ᱦᱳᱭ ᱱᱚᱣᱟ ᱯᱷᱩᱞ ᱰᱩᱝᱨᱤ ᱨᱮ ᱱᱚᱰᱮ ᱢᱤᱫᱴᱟᱹᱝ ᱦᱳᱭ ᱵᱨᱤᱡᱽ ᱛᱮᱭᱟᱨᱚᱜ ᱠᱟᱱᱟ ᱦᱮᱸᱥᱮ ᱦᱳᱭ ᱟᱫᱚ ᱚᱱᱟ ᱯᱨᱚᱡᱮᱠᱴ ᱪᱟᱞᱟᱜ ᱠᱟᱱᱟ ᱟᱹᱞᱤᱧᱟᱜ ᱦᱟᱸᱜ ᱦᱮᱸᱥᱮ ᱟᱫᱚ ᱟᱹᱞᱤᱧ ᱢᱤᱫᱴᱟᱹᱝ ᱦᱩᱱᱟᱹᱝ ᱢᱟᱱᱮ ᱫᱮᱠᱷᱵᱷᱟᱞ ᱵᱟᱠᱷᱨᱟ ᱥᱩᱯᱟᱨᱵᱷᱟᱭᱡᱟᱨ ᱞᱤᱧ ᱫᱚᱨᱠᱟᱨᱚᱜ ᱠᱟᱱᱟ ᱟᱫᱚ ᱟᱹᱵᱤᱱ ᱚᱱᱠᱟ ᱞᱤᱧ ᱧᱮᱞ ᱠᱮᱫ ᱵᱤᱱᱟ ᱚᱱᱟ ᱨᱮ ᱦᱟᱸᱜ ᱥᱩᱯᱟᱨᱵᱷᱟᱭᱡᱟᱨ ᱵᱟᱠᱷᱨᱟᱛᱮ ᱦᱮᱸᱥᱮ ᱦᱳᱭ ᱪᱮᱫᱟᱜ ᱥᱮ ᱚᱸᱰᱮ ᱧᱮᱞ ᱦᱚᱲ ᱵᱟᱠᱷᱨᱟ ᱢᱟ ᱦᱟᱸᱜ ᱛᱟᱦᱮᱸ ᱦᱩ ᱭᱩᱜᱼᱟ ᱛᱚ ᱦᱳᱭ ᱦᱳᱭ ᱦᱳᱭ ᱟᱫᱚ ᱮᱱᱠᱷᱟᱱ ᱦᱟᱸᱜ ᱟᱹᱵᱤᱱ ᱞᱤᱧ ᱢᱚᱱᱮᱭᱟᱠᱟᱜᱼᱟ ᱟᱹᱵᱤᱱ ᱞᱤᱧ ᱫᱚᱦᱚ ᱵᱮᱱᱟ ᱦᱮᱸᱥᱮ ᱦᱳᱭ ᱟᱫᱚ ᱚᱱᱟ ᱜᱮᱦᱟᱸᱜ ᱟᱫᱚ ᱪᱮᱫ ᱞᱮᱠᱟ ᱵᱤᱱ ᱦᱟᱛᱟᱣᱟ ᱵᱤᱱ ᱦᱟᱸᱜ ᱠᱟᱹᱴᱤᱡ ᱚᱱᱟ ᱠᱚ ᱤᱭᱟᱹ ᱟᱹᱵᱤᱱ ᱠᱟᱹᱴᱤᱡᱽ ᱟᱹᱵᱤᱱ ᱵᱤᱱ ᱦᱟᱸᱜ ᱯᱩᱭᱥᱟᱹ ᱠᱚ ᱟᱪᱪᱷᱟ ᱟᱪᱪᱷᱟ ᱦᱚᱸ ᱦᱚᱸ ᱦᱚᱸ ᱟᱪᱪᱷᱟ ᱚᱱᱟ ᱠᱚᱫᱚ ᱵᱟᱭ ᱪᱤᱱᱛᱟᱹ ᱦᱩᱭᱩᱜᱼᱟ ᱚᱱᱟ ᱠᱚᱫᱚ ᱡᱚᱢᱼᱧᱩ ᱠᱚᱫᱚ ᱟᱹᱞᱤᱧᱟᱜ ᱜᱮ ᱦᱳᱭ ᱦᱳᱭ ᱮᱢᱱᱤ ᱞᱤᱧ ᱵᱮᱵᱚᱥᱛᱷᱟ ᱟᱹᱵᱤᱱᱟ ᱦᱟᱸᱜ ᱡᱚᱢᱼᱧᱩ ᱠᱚᱫᱚ ᱦᱟᱡᱟᱨ ᱴᱟᱠᱟ ᱜᱟᱱ ᱵᱟᱝ ᱟᱪᱪᱷᱟ ᱴᱷᱤᱠᱜᱮᱭᱟ ᱦᱟᱸᱜ ᱦᱳᱭ ᱟᱨ ᱚᱱᱮ ᱦᱟᱸᱜ ᱩᱱᱠᱩ ᱞᱮᱵᱟᱨ ᱠᱚ ᱠᱟᱹᱴᱤᱡ ᱧᱮᱞ ᱠᱚᱜ ᱠᱚᱵᱤᱱ ᱤᱱᱟᱹ ᱠᱚᱜᱮ ᱦᱟᱸᱜ ᱤᱭᱟᱹ ᱫᱚ ᱦᱮᱸ ᱟᱨ ᱞᱮᱵᱟᱨ ᱠᱚ ᱪᱮᱫᱟᱜ ᱥᱮ ᱟᱹᱵᱤᱱ ᱫᱚ ᱦᱚᱲ ᱵᱟᱹᱵᱤᱱ ᱛᱟᱦᱮᱱᱟ ᱵᱤᱱ ᱥᱮ ᱮᱱᱠᱷᱟᱱ ᱦᱟᱸᱜ ᱩᱱᱠᱩ ᱰᱷᱮᱨ ᱵᱟᱠᱚ ᱠᱟᱹᱢᱤᱭᱟ ᱦᱳᱭ ᱵᱟᱠᱚ ᱠᱟᱹᱢᱤᱭᱟ ᱟᱠᱚ ᱠᱩᱥᱤ ᱢᱚᱱ ᱠᱩᱥᱤ ᱠᱚ ᱠᱟᱹᱢᱤᱭᱟ ᱦᱳᱭ ᱟᱫᱚ ᱴᱷᱤᱠ ᱜᱮᱭᱟ ᱦᱳᱭ ᱮᱱᱠᱷᱟᱱ ᱟᱹᱵᱤᱱ ᱮᱱᱠᱷᱟᱱ ᱫᱚ ᱦᱟᱸᱜ ᱢᱟᱱᱮ ᱢᱮᱭᱟᱝ ᱠᱚᱨᱮ ᱠᱷᱚᱱᱟᱜ ᱥᱚᱢᱵᱟᱨ ᱢᱟᱱᱮ ᱜᱟᱯᱟ ᱢᱟ ᱦᱟᱸᱜ ᱛᱮᱦᱮᱧ ᱦᱟᱸᱜ ᱥᱚᱱᱤᱵᱟᱨ ᱠᱟᱱᱟ ᱦᱳᱭ ᱮᱱᱠᱷᱟᱱ ᱥᱚᱢᱵᱟᱨ ᱦᱳᱭ ᱟᱪᱪᱷᱟ ᱥᱩᱠᱩᱞᱵᱟᱨ ᱠᱟᱱᱟ ᱛᱮᱦᱮᱧ ᱟᱪᱪᱷᱟ ᱟᱪᱪᱷᱟ ᱦᱳᱭ ᱥᱩᱠᱩᱞᱵᱟᱨ ᱟᱨ ᱜᱟᱯᱟ ᱢᱟ ᱦᱟᱸᱜ ᱥᱚᱱᱤ ᱵᱟᱨ ᱨᱚᱵᱤ ᱵᱟᱨ ᱥᱚᱢᱵᱟᱨ ᱠᱷᱚᱱ ᱦᱟᱸᱜ ᱠᱟᱹᱢᱤ ᱮᱦᱚᱵᱚᱜ ᱠᱟᱱᱟ ᱦᱳᱭ ᱠᱟᱹᱢᱤ ᱮᱦᱚᱵᱚᱜ ᱠᱟᱱᱟ ᱦᱳᱭ ᱟᱨ ᱠᱟᱹᱴᱤᱡ ᱧᱮᱞ ᱧᱚᱜᱽ ᱵᱤᱱ ᱦᱟᱸᱜ ᱦᱮᱸᱥᱮ ᱢᱟᱱᱮ ᱟᱹᱞᱤᱧ ᱦᱚᱸ ᱠᱟᱹᱴᱤᱡ ᱚᱸᱰᱮ ᱠᱷᱚᱱ ᱠᱤᱪᱷᱩ ᱯᱚᱭᱥᱟ ᱚᱰᱚᱠᱟᱣᱞᱤᱧ ᱵᱤᱱ ᱦᱳᱭ ᱟᱪᱪᱷᱟ ᱦᱳᱭ ᱦᱳᱭ ᱦᱳᱭ ᱦᱳᱭ ᱵᱟᱠᱷᱟᱱ ᱠᱟᱹᱢᱤ ᱦᱟᱸᱜ ᱩᱱᱠᱩ ᱧᱮᱞ ᱧᱚᱜ ᱠᱚᱢ ᱩᱱᱠᱩ ᱞᱮᱵᱟᱨ ᱠᱚ ᱦᱮᱸᱥᱮ ᱚᱸᱰᱮ ᱠᱷᱚᱱ ᱜᱮ ᱟᱞᱤᱧᱟᱜ ᱯᱷᱟᱭᱫᱟ ᱢᱟ ᱚᱰᱚᱠᱚᱜᱼᱟ ᱥᱮ ᱦᱳᱭ ᱦᱳᱭ ᱦᱳᱭ ᱦᱳᱭ ᱟᱫᱚ ᱠᱟᱹᱴᱤᱡ ᱟᱹᱞᱤᱧ ᱦᱟᱸᱜ ᱤᱭᱟᱹ ᱧᱚᱜ ᱞᱤᱧᱟ ᱢᱮᱱᱫᱟ ᱦᱳᱭ ᱦᱳᱭ ᱟᱪᱪᱷᱟ ᱴᱷᱤᱠᱼᱴᱷᱤᱠ ᱦᱳᱭ ᱜᱟᱱᱚᱜ ᱜᱮᱭᱟ ᱴᱷᱤ ᱠᱜᱮᱭᱟ ᱛᱟᱦᱚᱞᱮ ᱮᱱᱠᱷᱟᱱ ᱫᱚ ᱥᱚᱢᱵᱟᱨ ᱠᱷᱚᱱ ᱚᱱᱮ ᱚᱱᱠᱟ ᱠᱟᱛᱷᱟ ᱛᱟᱦᱮᱸᱭᱮᱱᱟ ᱦᱮᱸ ᱴᱷᱤᱠ ᱜᱮᱭᱟ ᱦᱟᱸᱜ ᱟᱨ ᱚᱱᱟ ᱡᱚᱢ ᱧᱩ ᱠᱚ ᱟᱞᱚᱵᱮᱱ ᱚᱱᱟ ᱠᱚᱫᱚ ᱟᱞᱚᱵᱮᱱ ᱴᱤᱱᱛᱟᱹᱭᱟ ᱦᱟᱸᱜ ᱦᱮᱸᱥᱮ ᱚᱱᱟ ᱠᱚᱫᱚ ᱦᱟᱸᱜ ᱚᱸᱰᱮ ᱵᱮᱵᱚᱥᱛᱷᱟ ᱦᱚᱪᱚ ᱠᱚᱣᱟᱞᱤᱧ ᱦᱮᱸᱥᱮ ᱴᱷᱤᱠᱼᱴᱷᱤᱠ ᱦᱳᱭ ᱠᱟᱹᱢᱤ ᱵᱮᱥ ᱛᱮ ᱚᱰᱚᱠᱚᱜ ᱢᱟᱛᱚ ᱵᱟᱥ ᱴᱷᱤᱠ ᱴᱷᱤᱠ ᱜᱮᱭᱟ ᱛᱟᱦᱞᱮ ᱢᱟ ᱟᱪᱪᱷᱟ ᱴᱷᱤᱠ ᱴᱷᱤᱠ ᱴᱷᱤᱠ ᱴᱷᱤᱠ ᱴᱷᱤᱠ ᱴᱷᱤᱠ ᱦᱮᱸ ᱴᱷᱤᱠ ᱢᱟ ᱦᱮᱸ ᱴᱷᱤᱠ